ᱟᱵᱚ ᱟᱹᱫᱤᱵᱟᱹᱥᱤ ᱠᱚᱣᱟᱜ ᱵᱟᱯᱞᱟ ᱫᱚ ᱦᱩᱭᱩᱜ ᱠᱟᱱᱟ ᱡᱮ ᱟᱥᱚᱞ ᱵᱟᱯᱞᱟ ᱫᱚ ᱦᱩᱭᱩᱜ ᱠᱟᱱᱟ ᱢᱚᱬᱮ ᱫᱤᱱ ᱢᱚᱬᱮ ᱫᱤᱱ ᱨᱮ ᱡᱟᱦᱟ ᱟᱹᱨᱤᱪᱟᱹᱞᱤ ᱛᱟᱸᱦᱮᱱᱟ ᱛᱟᱵᱚᱱᱟ ᱚᱱᱟ ᱜᱮᱠᱚ ᱯᱟᱡᱟᱭᱮᱫᱟ